ᱟᱞᱮᱭᱟᱜ ᱢᱤᱫᱴᱟᱝ ᱜᱷᱟᱨᱚᱸᱡᱽ ᱛᱟᱦᱮᱸ ᱠᱟᱱᱟ ᱡᱟᱦᱟᱸ ᱫᱚ ᱟᱹᱰᱤ ᱢᱟᱨᱟᱝ ᱜᱷᱟᱨᱚᱸᱡᱽ ᱟᱨ ᱚᱱᱟ ᱜᱷᱟᱨᱚᱸᱡᱽ ᱨᱮᱞᱮ ᱛᱟᱦᱮᱸ ᱠᱟᱱᱟ ᱟᱹᱰᱤᱜᱟᱱ ᱦᱚᱲ ᱵᱚᱭᱦᱟ ᱢᱤᱥᱨᱟ ᱫᱟᱫᱟ ᱛᱟᱠᱚ ᱟᱹᱰᱤᱜᱟᱱ ᱞᱮ ᱛᱟᱦᱮᱸ ᱠᱟᱱᱟ ᱡᱟᱦᱟᱸ ᱫᱚ ᱤᱧ ᱫᱚ ᱠᱟᱹᱢᱤ ᱠᱚ ᱵᱟᱝ ᱦᱩᱭ ᱞᱮᱱ ᱛᱤᱧᱟ ᱠᱟᱨᱚᱱ ᱟᱹᱰᱤᱜᱟᱱ ᱦᱚᱲᱞᱮ ᱛᱟᱦᱮᱸ ᱠᱟᱱᱛᱮ ᱤᱧ ᱫᱚ ᱠᱟᱹᱢᱤ ᱠᱚᱫᱚ ᱵᱟᱝ ᱦᱩᱭ ᱠᱟᱱ ᱛᱤᱧᱟ ᱠᱟᱨᱚᱱ ᱩᱱᱠᱩ ᱜᱮᱠᱚ ᱠᱟᱹᱢᱤ ᱦᱚᱨᱟᱭᱮᱜ ᱛᱟᱦᱮᱸᱜ ᱛᱮ ᱤᱧ ᱫᱚ ᱠᱟᱹᱢᱤ ᱠᱚᱫᱚ ᱵᱟᱝ ᱦᱩᱭ ᱠᱟᱱ ᱛᱤᱧᱟ ᱟᱨ ᱟᱞᱮᱭᱟᱜ ᱜᱷᱟᱨᱚᱸᱡᱽ ᱨᱮ ᱩᱱᱟᱹᱜ ᱜᱟᱱ ᱦᱚᱲᱞᱮ ᱛᱟᱦᱮᱸ ᱠᱟᱱᱟ ᱡᱮ ᱱᱟᱯᱟᱭ ᱛᱮᱞᱮ ᱛᱟᱦᱮᱸ ᱠᱟᱱᱟ ᱟᱨ ᱪᱟᱥ ᱫᱚ ᱦᱳᱭᱳᱜ ᱠᱟᱱᱟ ᱵᱚᱪᱷᱚᱨ ᱨᱮ ᱟᱵᱚ ᱡᱟᱦᱟᱸ ᱵᱚᱱ ᱪᱟᱥᱟ ᱵᱚᱪᱷᱚᱨᱮ ᱡᱚᱫᱤ ᱴᱷᱤᱠ ᱴᱷᱟᱠ ᱵᱚᱱ ᱪᱟᱥ ᱞᱮᱠᱷᱟᱱ ᱚᱱᱟᱜᱮ ᱢᱤᱫᱴᱟᱝ ᱵᱚᱪᱷᱚᱨ ᱫᱚ ᱯᱟᱨᱚᱢᱚᱜ ᱛᱟᱵᱳᱱᱟ ᱟᱨ ᱚᱱᱟ ᱪᱟᱥ ᱠᱚᱛᱮᱜᱮ ᱟᱵᱚ ᱫᱚ ᱡᱟᱦᱟᱸᱜᱮ ᱚᱱᱟ ᱠᱚ ᱟᱠᱷᱨᱤᱧ ᱠᱟᱛᱮᱜ ᱡᱮ ᱠᱟᱹᱣᱰᱤ ᱨᱳᱡᱜᱟᱨ ᱠᱟᱛᱮᱜ ᱵᱚᱱ ᱤᱭᱟᱹᱭᱟ ᱚᱱᱟ ᱜᱮ ᱟᱵᱚᱣᱟᱜ ᱫᱤᱱ ᱠᱚᱫᱚ ᱯᱟᱨᱚᱢᱚᱜ ᱠᱟᱱᱛᱮ ᱱᱚᱝᱠᱟ ᱛᱮᱜᱮ ᱡᱤᱵᱚᱱ ᱡᱟᱯᱚᱱ ᱫᱚ ᱟᱹᱰᱤ ᱢᱚᱡᱽ ᱛᱮᱥᱮ ᱵᱮᱥ ᱛᱮ ᱠᱟᱴᱟᱣ ᱦᱩᱭᱩᱜ ᱠᱟᱱ ᱛᱟᱦᱮᱸᱜ